ᱦᱮᱞᱳ ᱟᱢ ᱚᱠᱟᱨᱮ ᱚᱲᱟᱜ ᱨᱮ ᱟᱪᱪᱷᱟ ᱴᱷᱤᱠ ᱜᱮᱭᱟ ᱪᱮᱫ ᱞᱮᱠᱟ ᱢᱮᱱᱟᱢᱟ ᱱᱟᱯᱟᱭ ᱜᱮ ᱟᱪᱪᱷᱟ ᱴᱷᱤᱠᱟ ᱟᱪᱪᱷᱟ ᱢᱤᱫᱴᱟᱝ ᱠᱟᱛᱷᱟ ᱵᱟᱡᱟᱨ ᱥᱮᱱᱮᱢ ᱥᱮᱱᱚᱜ ᱠᱟᱱᱟ ᱥᱮ ᱵᱟᱝᱼᱟ ᱥᱮᱱᱚᱜ ᱠᱟᱱᱟᱢ ᱟᱪᱪᱷᱟ ᱴᱷᱤᱠ ᱜᱮᱭᱟ ᱤᱧᱢᱟ ᱛᱟᱞᱟᱝ ᱟᱫᱷᱟᱨ ᱨᱮᱧ ᱟᱯᱰᱮᱴ ᱵᱟᱠᱷᱟᱨᱟᱧ ᱮᱢ ᱟᱠᱟᱫᱼᱟ ᱯᱨᱮᱨᱟᱭ ᱢᱤᱫ ᱥᱚᱯᱛᱟᱦᱚ ᱠᱷᱚᱱ ᱵᱤᱥᱤ ᱦᱩᱭᱩᱜ ᱠᱟᱱᱟ ᱚ ᱚᱱᱟᱜᱮ ᱦᱩᱭᱟᱠᱟᱱᱟ ᱥᱮ ᱵᱟᱭ ᱦᱩᱭ ᱠᱟᱱᱟ ᱤᱧ ᱢᱟ ᱵᱟᱹᱧ ᱴᱷᱤᱠᱟᱹ ᱫᱟᱲᱮᱭᱟᱜ ᱠᱟᱱᱟ ᱩᱱᱟᱹᱜ ᱫᱤᱱ ᱦᱩᱭᱮᱱᱟ ᱥᱮ ᱚᱱᱟ ᱨᱮᱱᱟᱜ ᱰᱤᱴᱮᱞ ᱠᱟᱛᱷᱟ ᱜᱮ ᱵᱟᱹᱧ ᱵᱟᱲᱟᱭ ᱧᱟᱢ ᱫᱟᱲᱮᱭᱟᱜ ᱠᱟᱱᱟ ᱪᱮᱫ ᱞᱮᱠᱟ ᱨᱮᱠᱷᱟᱱ ᱤᱧ ᱴᱷᱤᱠᱟᱹᱭᱟ

ᱦᱚᱸ ᱟᱞᱚ ᱴᱷᱤᱠᱜᱮᱭᱟ ᱟᱢ ᱪᱟᱞᱟᱜ ᱠᱷᱟᱱᱮᱢ ᱠᱩᱞᱤ ᱛᱚᱨᱟ ᱠᱚᱢ ᱦᱮᱸᱥᱮ ᱚᱻ ᱥᱮ ᱮᱠ ᱥᱚᱯᱛᱟᱦᱚ ᱠᱷᱚᱱ ᱡᱟᱹᱥᱛᱤᱭᱮᱱᱟ ᱢᱟᱥᱮ ᱯᱟᱠᱟ ᱯᱟᱹᱠᱤ ᱠᱷᱩᱞᱟᱹᱣ ᱠᱮᱫᱟ ᱟᱨ ᱤᱧ ᱢᱟ ᱵᱟᱹᱧ ᱥᱮᱱ ᱟᱠᱟᱱᱟ ᱥᱮ ᱚᱱᱟ ᱟᱯᱰᱮᱴ ᱠᱟᱱᱟ ᱥᱮ ᱵᱟᱭ ᱟᱯᱰᱮᱴ ᱠᱟᱱᱟ ᱚᱱᱟ ᱵᱟᱹᱧ ᱵᱩᱡᱷᱟᱹᱣ ᱫᱟᱲᱮᱭᱟᱜ ᱠᱟᱱᱟ ᱟᱢ ᱥᱟᱹᱨᱤ ᱠᱟᱛᱷᱟ ᱠᱩᱞᱤᱭᱮᱢ ᱞᱟᱹᱭᱟᱹᱧᱟᱹ ᱪᱟᱞᱟᱜ ᱢᱮ ᱡᱳᱜᱟᱡᱳᱜ ᱛᱟᱨᱟᱭ ᱢᱮ ᱥᱟᱨ ᱠᱚ ᱥᱟᱞᱟᱜ ᱚᱱᱟ ᱦᱩᱭᱟᱠᱟᱱ ᱠᱷᱟᱱ ᱱᱟᱦᱟᱸᱜ ᱱᱟᱯᱟᱭ ᱜᱮ ᱟᱨ ᱞᱟᱹᱭᱢᱮ ᱦᱮᱸ ᱥᱮ ᱦᱚᱸ ᱚᱱᱟ ᱠᱟᱛᱷᱟ ᱜᱮᱧ ᱢᱮᱛᱟᱢ ᱠᱟᱱᱟ ᱦᱮᱸ ᱥᱮ ᱦᱳ ᱢᱟ ᱛᱚᱵᱮ